ᱯᱨᱚᱛᱷᱚᱢ ᱫᱚ ᱪᱟᱥ ᱥᱚᱢᱚᱫᱷᱮ ᱛᱮᱜᱤᱧ ᱞᱟᱹᱭᱮᱫ ᱠᱟᱱᱟ ᱵᱤᱥᱮᱥ ᱠᱚᱨᱮ ᱪᱟᱥ ᱨᱮᱭᱟᱜ ᱜᱤᱧ ᱢᱮᱱᱫᱟ ᱡᱮ ᱪᱟᱞᱟᱣ ᱟᱠᱟᱱ ᱥᱳᱢᱚᱭ ᱨᱮᱫᱚ ᱦᱟᱲᱟᱢ ᱠᱚ ᱠᱩ ᱵᱚᱭᱮᱥ ᱦᱚᱲ ᱠᱚᱠᱚ ᱛᱟᱦᱮᱸ ᱠᱟᱱᱟ ᱥᱮ ᱥᱳᱢᱚᱭ ᱫᱚ ᱵᱚᱭᱦᱟ ᱠᱚ ᱱᱩᱱᱟᱹᱜ ᱢᱚᱸᱡ ᱠᱚ ᱛᱟᱦᱮᱸ ᱠᱟᱱᱟ ᱡᱮᱠᱚ ᱡᱚᱝ ᱮᱫ ᱛᱟᱦᱮᱸ ᱠᱟᱱᱟ ᱵᱟᱵᱩ ᱥᱮ ᱵᱚᱭᱦᱟ ᱥᱮ ᱵᱮᱴᱟ ᱟᱢ ᱫᱚ ᱱᱚᱣᱟ ᱥᱮ ᱦᱟᱰᱮ ᱪᱟᱥ ᱢᱮ ᱢᱮᱱᱠᱷᱟᱱ ᱩᱠᱩ ᱦᱟᱲᱟᱢ ᱠᱩᱠᱩ ᱱᱤᱛᱚᱝ ᱵᱟᱹᱱᱩᱜ ᱠᱚᱣᱟ ᱟᱨ ᱩᱱᱠᱩ ᱨᱮᱱ ᱦᱚᱯᱚᱱ ᱠᱚᱫᱚ ᱱᱤᱭᱟᱹ ᱚᱠᱛᱚ ᱨᱮᱫᱚ ᱟᱫᱚ ᱚᱱᱟ ᱠᱚᱫᱚ ᱵᱟᱠᱩ ᱵᱟᱛᱟᱣ ᱮᱫᱟ ᱩᱱᱠᱩ ᱠᱚ ᱢᱮᱱᱮᱫᱟ ᱵᱟᱝ ᱱᱚᱝᱠᱟ ᱞᱮᱠᱟ ᱫᱚ ᱵᱟᱝ ᱦᱩᱭᱩᱜᱼᱟ ᱢᱮᱱᱠᱷᱟᱱ ᱱᱚᱠᱟ ᱪᱟᱥ ᱡᱩᱢᱤ ᱠᱩ ᱟᱹᱰᱤ ᱜᱮ ᱤᱧᱫᱚ ᱥᱚᱢᱚᱥᱟᱨᱮᱧ ᱯᱟᱲᱟᱣ ᱞᱮᱱᱟ ᱟᱨ ᱤᱱᱟᱹ ᱚᱠᱛᱮ ᱨᱮ ᱟᱫᱚ ᱚᱱᱟ ᱥᱳᱢᱚᱥᱟ ᱢᱮᱴᱟᱣ ᱞᱟᱹᱜᱤᱫ ᱛᱮ ᱤᱧᱫᱚᱧ ᱟᱭᱮᱱᱤᱧ ᱦᱟᱛᱟᱣ ᱟᱣᱨᱤ ᱟᱭᱮᱱ ᱨᱮᱭᱟᱜ ᱵᱮᱵᱚᱥᱛᱟᱧ ᱦᱟᱛᱟᱣ ᱞᱮᱫᱟ ᱟᱨ ᱵᱤᱥᱮᱥ ᱠᱚᱨᱮᱧ ᱪᱟᱞᱟᱣ ᱞᱮᱱᱟ ᱱᱚᱣᱟ ᱟᱭᱮᱱ ᱵᱮᱵᱚᱥᱛᱟ ᱦᱟᱛᱟᱣ ᱞᱟᱹᱜᱤᱫ ᱛᱮ ᱠᱳᱴ ᱛᱮ ᱟᱫᱚ ᱚᱱᱟ ᱠᱳᱴ ᱨᱮ ᱥᱮᱱ ᱠᱟᱛᱮ ᱚᱰᱮ ᱩᱠᱤᱞᱤᱧ ᱥᱟᱵ ᱠᱮᱫᱮᱭᱟ ᱟᱨ ᱩᱠᱤᱞᱮᱧ ᱱᱚᱣᱟᱧ ᱥᱚᱢᱚᱥᱥᱟ ᱠᱚᱧ ᱞᱟᱹᱭᱟᱫᱮᱭᱟ ᱟᱨ ᱩᱱᱤ ᱜᱮ ᱵᱚᱞᱮ ᱱᱚᱣᱟ ᱥᱳᱢᱚᱥᱟ ᱠᱚᱫᱚᱭ ᱥᱚᱢᱟᱫᱷᱟᱱ ᱟᱠᱟᱫᱟ ᱟᱨ ᱵᱤᱥᱮᱥ ᱠᱚᱨᱮ ᱫᱚᱧ ᱟᱨᱦᱚᱸ ᱚᱱᱠᱟᱱᱟᱜ ᱢᱤᱫᱴᱮᱡ ᱥᱳᱢᱚᱥᱟ ᱨᱤᱧ ᱯᱟᱲᱟᱣ ᱞᱮᱱᱟ ᱡᱟᱸᱦᱟ ᱫᱚ ᱢᱤᱫᱴᱮᱡ ᱠᱩᱲᱤ ᱠᱚᱲᱟᱜ ᱵᱮᱯᱟᱨ ᱥᱚᱢᱚᱱᱫᱷᱮ ᱡᱮ ᱱᱚᱝᱠᱟ ᱵᱚᱞᱮ ᱠᱩᱲᱤ ᱠᱚᱲᱟ ᱵᱮᱯᱟᱨ ᱥᱚᱢᱚᱱᱫᱷᱮ ᱨᱮᱦᱚᱸ ᱟᱞᱮᱭᱟᱜ ᱯᱚᱨᱤᱵᱟᱨᱮ ᱟᱹᱰᱤ ᱢᱤᱫᱴᱮᱡ ᱡᱷᱟᱢᱮᱞᱟ ᱦᱩᱭ ᱞᱮᱱᱟ ᱛᱳ ᱱᱚᱣᱟ ᱡᱷᱟᱢᱮᱞᱟ ᱢᱮᱴᱟᱣ ᱞᱟᱹᱜᱤᱫ ᱛᱮ ᱤᱧ ᱤᱱᱟᱹ ᱥᱚᱢᱚᱨᱮ ᱤᱧᱦᱚᱸ ᱚᱱᱠᱟ ᱞᱮᱠᱟ ᱜᱮ ᱠᱳᱴ ᱨᱮᱭᱟᱜ ᱵᱮᱵᱚᱥᱛᱟᱧ ᱦᱟᱛᱟᱣ ᱞᱮᱫᱟ ᱟᱨ ᱚᱸᱰᱮᱦᱚᱸ ᱵᱚᱞᱮ ᱚᱰᱮ ᱩᱱᱠᱩ ᱩᱠᱤᱞ ᱥᱟᱵ ᱠᱟᱛᱮ ᱚᱰᱮ ᱠᱳᱴ ᱨᱮ ᱥᱮᱱ ᱠᱟᱛᱮ ᱱᱚᱣᱟ ᱥᱚᱢᱚᱥᱥᱟᱧ ᱢᱮᱴᱟᱣ ᱟᱠᱟᱫᱟ ᱱᱚᱝᱠᱟ ᱞᱮᱠᱟᱜᱮ ᱵᱚᱞᱮ ᱤᱧᱟᱹ ᱡᱤᱵᱚᱱ ᱨᱮᱫᱚ ᱢᱚᱴᱟᱢᱩᱴᱤ ᱵᱟᱨᱭᱟ ᱱᱚᱠᱟᱱᱟᱜ ᱥᱚᱥᱢᱚᱥᱟ ᱦᱮᱡ ᱵᱟᱲᱟ ᱞᱮᱱᱟ ᱟᱨ ᱱᱚᱭᱟ ᱥᱚᱢᱚᱥᱥᱟ ᱢᱮᱴᱟᱣ ᱞᱟᱹᱜᱤᱫ ᱛᱮᱦᱚᱸ ᱟᱭᱤᱱ ᱵᱮᱵᱚᱥᱛᱟ ᱦᱟᱛᱟᱣ ᱠᱟᱛᱮ ᱱᱚᱣᱟ ᱠᱩ ᱫᱤᱠ ᱠᱷᱚᱡ ᱱᱤᱛᱚᱝ ᱫᱚ ᱚᱱᱟ ᱵᱮᱵᱚᱥᱛᱟ ᱦᱟᱛᱟᱣ ᱠᱟᱛᱮ ᱛᱮ ᱱᱤᱛᱚᱝ ᱫᱚ ᱚᱱᱟ ᱠᱚᱫ ᱡᱚᱛᱚ ᱢᱮᱴᱟᱣ ᱟᱠᱟᱱᱟ ᱟᱨ ᱱᱤᱛᱚᱝ ᱫᱚ ᱵᱮᱥ ᱴᱷᱤᱠ ᱜᱮ ᱡᱚᱛᱚᱡ ᱜᱮ ᱦᱮᱱᱟᱜ ᱞᱮᱭᱟ ᱥᱮ ᱦᱮᱱᱟᱜᱼᱟ ᱠᱚᱱᱳ ᱚᱥᱩᱵᱤᱫᱟ ᱵᱟᱱᱩᱜᱼᱟ ᱪᱮᱫ ᱦᱚᱸ